ᱥᱮᱛᱟᱜ ᱨᱮ ᱵᱮᱨᱮᱫ ᱠᱟᱛᱮ ᱟᱞᱮ ᱫᱚᱞᱮ ᱟᱞᱮ ᱨᱮᱸᱜᱮᱡ ᱞᱮ ᱛᱟᱦᱮᱸ ᱠᱟᱱᱟ ᱮᱱᱠᱷᱟᱱ ᱫᱚ ᱥᱮᱫᱟᱭ ᱫᱚ ᱚᱱᱠᱟ ᱞᱮ ᱡᱚᱢᱟ ᱨᱮᱸᱜᱮᱡ ᱟᱹᱰᱤ ᱨᱮᱸᱜᱮᱡ ᱪᱮᱫ ᱠᱚ ᱟᱲᱟᱜ ᱛᱤᱠᱤ ᱠᱚᱞᱮ ᱡᱚᱢᱟ ᱟᱨ ᱡᱚᱱᱚᱲᱟ ᱠᱚᱞᱮ ᱟᱛᱟᱭᱟ ᱚᱱᱟ ᱠᱚᱞᱮ ᱡᱚᱢᱟ ᱤᱭᱟᱹ ᱜᱩᱦᱩᱢ ᱠᱚ ᱟᱨ ᱜᱮ ᱡᱚᱱᱚᱲᱟ ᱠᱚᱞᱮ ᱞᱟᱴᱷᱮᱭᱟ ᱢᱟᱛᱠᱚᱢ ᱠᱚ ᱡᱚᱡᱚ ᱡᱟᱝ ᱠᱚ ᱥᱮᱛᱟᱜ ᱨᱮ ᱚᱱᱟᱞᱮ ᱡᱚᱢᱟ ᱟᱞᱮ ᱫᱚ ᱥᱮᱫᱟᱭ ᱦᱚᱲ ᱫᱚ ᱢᱟ ᱩᱞᱰᱷᱟᱹ ᱛᱤᱠᱤ ᱠᱚᱞᱮ ᱩᱞᱰᱷᱟᱹᱞᱮ ᱟᱹᱜᱩ ᱟᱦᱟᱨ ᱠᱷᱚᱱᱟᱜ ᱞᱮ ᱚᱣᱟᱨ ᱟᱹᱜᱩ ᱠᱚᱣᱟ ᱟᱨ ᱞᱮ ᱤᱭᱟᱹ ᱛᱤᱠᱤ ᱠᱚᱣᱟ ᱟᱨ ᱞᱮ ᱡᱚᱢᱟ ᱚᱱᱟ ᱠᱚ ᱩᱞᱰᱟᱹ ᱛᱤᱠᱤ ᱠᱚ ᱨᱚᱠᱚᱡ ᱛᱤᱠᱤ ᱠᱚ ᱨᱚᱠᱚᱡ ᱠᱚᱞᱮ ᱦᱟᱞᱟᱝ ᱟᱹᱜᱩ ᱠᱚᱣᱟ ᱡᱷᱤᱱᱩᱠ ᱠᱚ ᱩᱱᱠᱩ ᱠᱚ ᱩᱛᱩ ᱠᱚᱣᱟᱞᱮ ᱡᱚᱢ ᱠᱚᱣᱟᱞᱮ